ᱱᱟᱦᱟᱜ ᱦᱟᱞᱚᱛᱨᱮ ᱟᱨᱦᱚᱸ ᱵᱟᱹᱲᱛᱤ ᱦᱚᱲ ᱴᱷᱮᱱ ᱰᱷᱟᱹᱨᱣᱟᱹᱜ ᱮᱢ ᱞᱟᱹᱜᱤᱫ ᱡᱟᱦᱟᱸ ᱠᱚ ᱡᱤᱱᱤᱥ ᱵᱮᱵᱚᱦᱟᱨ ᱦᱩᱭᱩᱜᱼᱟ ᱞᱟᱦᱟ ᱛᱮᱫᱚ ᱮᱱᱛᱮᱜ ᱰᱷᱟᱹᱨᱣᱟᱹᱜ ᱛᱟᱦᱮᱸ ᱠᱟᱱᱟ ᱚᱠᱟᱨᱮ ᱫᱟᱨᱮ ᱰᱟᱹᱨ ᱠᱚ ᱤᱫᱤᱭᱮᱫ ᱠᱟᱱ ᱛᱟᱦᱮᱱᱟ ᱮᱢᱟᱱ ᱛᱮᱭᱟᱜ ᱟᱫᱚ ᱛᱤᱦᱤᱧ ᱜᱟᱯᱟ ᱫᱚ ᱞᱟᱹᱭ ᱦᱩᱭᱩᱜ ᱠᱟᱱᱟ ᱡᱮᱢᱚᱱ ᱟᱵᱚ ᱦᱮᱱᱰᱵᱤᱞ ᱪᱷᱟᱯᱟ ᱞᱮᱠᱷᱟᱱ ᱦᱚᱸ ᱦᱮᱱᱰᱵᱤᱞ ᱢᱟᱫᱽᱫᱷᱚᱢ ᱛᱮᱦᱚᱸ ᱟᱭᱢᱟ ᱦᱚᱲ ᱢᱤᱫ ᱜᱷᱟᱹᱲᱤᱡᱛᱮ ᱠᱷᱚᱵᱚᱨ ᱠᱚ ᱧᱟᱢᱟ ᱠᱤᱢᱵᱟ ᱞᱤᱯᱷᱞᱮᱴ ᱯᱳᱥᱴᱟᱨ ᱚᱱᱟᱠᱚ ᱯᱟᱥᱱᱟᱣ ᱠᱟᱛᱮᱫ ᱦᱚᱸ ᱟᱭᱢᱟ ᱦᱚᱲ ᱢᱤᱫ ᱜᱷᱟᱹᱲᱤᱡᱛᱮ ᱠᱷᱚᱵᱚᱨ ᱠᱚ ᱧᱟᱢ ᱜᱚᱫᱟ ᱚᱱᱟ ᱠᱷᱟᱹᱛᱤᱨ ᱛᱮ ᱞᱟᱦᱟ ᱠᱷᱚᱱᱟᱜ ᱤᱭᱟᱹ ᱰᱟᱹᱨ ᱤᱫᱤ ᱵᱟᱫ ᱠᱟᱛᱮᱫ ᱫᱚ ᱛᱤᱦᱤᱧ ᱜᱟᱯᱟ ᱫᱚ ᱚᱱᱟ ᱞᱤᱯᱷᱞᱮᱴ ᱠᱤᱢᱵᱟ ᱯᱳᱥᱴᱟᱨ ᱟᱨᱚ ᱱᱚᱛᱮ ᱡᱩᱫᱤᱢ ᱢᱮᱱ ᱞᱮᱠᱷᱟᱱ ᱛᱤᱦᱤᱧ ᱜᱟᱯᱟ ᱯᱷᱳᱱ ᱢᱮᱱᱟᱜᱼᱟ ᱯᱷᱳᱱ ᱨᱮ ᱡᱩᱫᱤ ᱦᱳᱣᱟᱴᱟᱥᱮᱯ ᱜᱨᱩᱯ ᱛᱟᱦᱮᱱᱟ ᱜᱨᱩᱯ ᱨᱮᱦᱚᱸ ᱡᱩᱫᱤ ᱚᱱᱟ ᱠᱟᱛᱷᱟᱢ ᱯᱟᱥᱱᱟᱣ ᱞᱮᱠᱷᱟᱱ ᱢᱤᱫᱜᱷᱟᱹᱲᱤᱡᱛᱮ ᱦᱚᱲ ᱠᱷᱚᱵᱚᱨ ᱠᱚ ᱧᱟᱢ ᱜᱚᱫᱟ ᱟᱫᱚ ᱛᱤᱦᱤᱧ ᱜᱟᱯᱟ ᱫᱚ ᱚᱱᱟ ᱞᱤᱯᱷᱞᱮᱴ ᱠᱤᱢᱵᱟ ᱦᱳᱣᱴᱟᱥᱮᱯ ᱜᱨᱩᱯ ᱠᱤᱢᱵᱟ ᱦᱮᱱᱰᱵᱤᱞ ᱯᱳᱥᱴᱟᱨ ᱱᱚᱣᱟ ᱠᱚ ᱡᱤᱱᱤᱥ ᱜᱮ ᱵᱮᱵᱚᱦᱟᱨ ᱦᱩᱭᱩᱜᱼᱟ